ᱡᱚᱦᱟᱨ ᱜᱮ ᱵᱚᱝᱥᱤᱦᱟᱨᱤ ᱵᱞᱚᱠ ᱞᱤᱞ ᱜᱚᱢᱵᱤᱨ ᱞᱚᱼᱜᱟᱣ ᱟᱛᱳᱨᱮ ᱟᱹᱰᱤ ᱞᱟᱹᱴᱩ ᱢᱤᱫᱴᱤᱡ ᱢᱮᱞᱟ ᱞᱟᱜᱟᱜ ᱠᱟᱱᱟ ᱵᱤᱫᱩ ᱪᱟᱸᱫᱟᱱ ᱚᱱᱟ ᱵᱤᱫᱩ ᱪᱟᱸᱫᱟᱱ ᱢᱮᱞᱟᱨᱮ ᱟᱹᱰᱤ ᱟᱹᱰᱤ ᱡᱟᱭᱜᱟ ᱨᱮᱱ ᱦᱚᱲ ᱠᱚ ᱦᱤᱡᱩᱜ ᱠᱟᱱᱟ ᱮᱠᱮᱱ ᱥᱟᱱᱛᱟᱲ ᱵᱚᱭᱦᱟ ᱜᱮ ᱜᱚᱜᱚ ᱠᱟᱱ ᱵᱟᱵᱟ ᱠᱟᱱ ᱜᱤᱫᱽᱨᱟᱹ ᱠᱟᱱ ᱯᱤᱫᱽᱨᱟᱹ ᱠᱟᱱ ᱡᱷᱚᱛᱚ ᱜᱮ ᱤᱱᱟᱹ ᱵᱤᱫᱩ ᱪᱟᱸᱫᱟᱱ ᱢᱮᱞᱟ ᱛᱤᱦᱤᱧ ᱫᱚᱠᱠᱷᱤᱱ ᱚᱱᱟ ᱠᱚ ᱢᱮᱱᱟ ᱫᱚᱠᱠᱷᱤᱱ ᱫᱤᱱᱟᱡᱽᱯᱩᱨ ᱨᱮᱠᱚᱨᱰ ᱞᱮᱠᱟᱱ ᱢᱮᱞᱟ ᱛᱮᱦᱮᱧ ᱦᱟᱡᱟᱨ ᱦᱟᱡᱟᱨ ᱦᱚᱲ ᱚᱱᱟ ᱡᱮᱞᱟ ᱨᱮᱠᱚ ᱟᱭᱢᱟ ᱞᱮᱠᱟᱛᱮ ᱚᱱᱟ ᱯᱩᱡᱟᱹ ᱥᱟᱱᱛᱟᱲ ᱵᱚᱭᱦᱟᱣᱟᱜ ᱡᱟᱭᱜᱟ ᱡᱮᱨᱚᱠᱚᱢ ᱟᱹᱨᱤᱪᱟᱹᱞᱤ ᱯᱩᱡᱟᱹ ᱞᱮᱠᱟᱛᱮ ᱵᱤᱫᱩ ᱪᱟᱸᱫᱟᱱ ᱯᱩᱡᱟᱹ ᱞᱮᱠᱟᱛᱮ ᱟᱨ ᱟᱴ ᱱᱚᱭ ᱛᱷᱟᱱᱟ ᱨᱮᱱ ᱦᱚᱲ ᱠᱚ ᱦᱤᱡᱩᱜ ᱥᱮᱱᱚᱜᱼᱟ ᱜᱚᱜᱚ ᱠᱟᱱ ᱵᱟᱵᱟ ᱠᱟᱱ ᱜᱤᱫᱽᱨᱟᱹ ᱠᱟᱱ ᱯᱤᱫᱟᱹᱨ ᱠᱟᱱ ᱚᱱᱟ ᱛᱟᱞᱟᱨᱮ ᱛᱤᱦᱤᱧ ᱟᱭᱢᱟ ᱨᱚᱠᱚᱢ ᱛᱤᱦᱤᱧ ᱥᱚᱦᱨᱟᱭ ᱥᱮᱨᱮᱧ ᱫᱚᱝ ᱥᱮᱨᱮᱧ ᱵᱟᱦᱟ ᱥᱮᱨᱮᱧ ᱞᱟᱜᱽᱬᱮ ᱥᱮᱨᱮᱧ ᱨᱤᱸᱡᱷᱟᱹ ᱢᱟᱛᱣᱟᱨ ᱟᱭᱢᱟ ᱨᱚᱠᱚᱢ ᱮᱱᱮᱡ ᱠᱚ ᱫᱚᱦᱚᱭᱟ ᱜᱚᱜᱚ ᱠᱟᱱ ᱵᱟᱵᱟ ᱠᱟᱱ ᱡᱷᱚᱛᱚ ᱜᱮ ᱤᱱᱟᱹᱜᱮ ᱛᱤᱦᱤᱧ ᱫᱚ ᱱᱚᱣᱟ ᱢᱮᱞᱟ ᱫᱚ ᱫᱷᱤᱨᱮ ᱫᱷᱤᱨᱮ ᱛᱮ ᱫᱷᱤᱨᱮ ᱛᱮ ᱟᱨᱚ ᱞᱟᱹᱴᱩ ᱨᱮᱱᱟᱜ ᱱᱚᱣᱟ ᱢᱮᱞᱟ ᱫᱚ ᱪᱮᱥᱴᱟ ᱦᱩᱭᱩᱜ ᱠᱟᱱᱟ ᱫᱚᱠᱠᱷᱤᱱ ᱫᱤᱱᱟᱡᱽᱯᱩᱨ ᱡᱟᱛᱮ ᱱᱟᱢ ᱦᱩᱭᱩᱜ ᱚᱱᱠᱟ ᱜᱮ ᱟᱞᱮᱞᱮ ᱢᱮᱱ ᱦᱚᱪᱚᱣ ᱠᱟᱜᱼᱟ ᱚᱱᱟ ᱢᱮᱞᱟ ᱨᱮᱫᱚ ᱤᱱᱟᱹᱜᱮ